ᱦᱳᱭ ᱤᱧ ᱮᱸ ᱢᱤᱫᱴᱟᱝ ᱨᱮᱹᱞ ᱨᱮᱱᱟᱜ ᱵᱚᱨᱱᱚᱱ ᱤᱧ ᱫᱟᱲᱮᱭᱟᱜ ᱟ ᱱᱚᱸᱰᱮ ᱤᱧ ᱮᱸ ᱥᱟᱰᱮ ᱨᱮᱱᱟᱜ ᱤᱧ ᱵᱚᱨᱱᱚᱱᱟ ᱟᱵᱚ ᱱᱚᱸᱰᱮ ᱵᱟᱰᱟᱭᱟ ᱨᱮᱹᱞ ᱫᱚ ᱟᱣ ᱯᱟᱹᱴᱨᱤ ᱪᱮᱛᱟᱱ ᱨᱮ ᱥᱮ ᱢᱮᱲᱦᱮᱫ ᱨᱮᱱᱟᱜ ᱯᱟᱹᱴᱨᱤ ᱪᱮᱛᱟᱱ ᱨᱮ ᱪᱟᱞᱟᱜ ᱟ ᱴᱷᱤᱠ ᱩᱱ ᱚᱠᱛᱚ ᱥᱟᱲᱮᱭᱟ ᱨᱮᱞ ᱫᱚ ᱜᱩᱰ ᱜᱩᱰ ᱜᱩᱰ ᱜᱩᱰ ᱜᱩᱰ ᱜᱩᱰ ᱜᱩᱰ ᱜᱩᱰ ᱜᱩᱰ ᱜᱩᱰ ᱜᱩᱰ ᱜᱩᱰ ᱥᱟᱰᱮᱭᱟ ᱟᱨ ᱤᱱᱟᱹ ᱥᱟᱶᱛᱮ ᱧᱮᱞ ᱟᱵᱚᱱ ᱪᱟᱠᱟ ᱚᱱᱟ ᱪᱟᱠᱟ ᱫᱚ ᱜᱳᱞ ᱯᱟᱨᱟ ᱜᱮᱭᱟ ᱮᱱᱠᱷᱟᱱ ᱦᱩᱰᱤᱧ ᱫᱷᱟᱨᱟ ᱜᱮᱭᱟ ᱚᱱᱟ ᱫᱚ ᱢᱮᱲᱦᱮᱫ ᱨᱮᱱᱟᱜ ᱪᱟᱠᱟ ᱛᱟᱦᱮᱱᱟ ᱟᱨ ᱤᱱᱡᱤᱱ ᱚᱱᱟ ᱤᱱᱡᱤᱱ ᱫᱚ ᱵᱟᱨ ᱫᱷᱟᱨᱮ ᱛᱟᱦᱮᱱᱟ ᱨᱮᱹᱞ ᱨᱮᱱᱟᱜ ᱵᱟᱨ ᱫᱷᱟᱨᱮ ᱤᱱᱡᱤᱱ ᱛᱟᱦᱮᱱᱟ ᱡᱚᱠᱷᱚᱱ ᱞᱟᱦᱟ ᱥᱮᱫ ᱪᱟᱞᱟᱜ ᱨᱮᱫᱚ ᱞᱟᱦᱟ ᱥᱮᱭᱟᱜ ᱤᱱᱡᱤᱱ ᱛᱟᱭᱚᱢ ᱥᱮᱫ ᱨᱩᱣᱟᱹᱲ ᱨᱮᱫᱚ ᱛᱟᱭᱚᱢ ᱥᱮᱭᱟᱜ ᱤᱱᱡᱤᱱ ᱱᱚᱣᱟ ᱫᱚ ᱵᱟᱥ ᱜᱟᱹᱰᱤ ᱞᱮᱠᱟ ᱫᱚ ᱟᱹᱪᱩᱨ ᱵᱤᱦᱩᱨ ᱵᱟᱝ ᱵᱟᱝ ᱜᱟᱱᱚᱜᱼᱟ ᱱᱚᱜ ᱚᱭ ᱱᱚᱝᱠᱟ ᱢᱤᱫᱴᱟᱝ ᱨᱮᱹᱞ ᱨᱮᱱᱟᱜ ᱵᱚᱨᱱᱚᱱ ᱫᱚ ᱵᱚᱱ ᱧᱮᱞ ᱠᱮᱫᱟ ᱟᱨ ᱴᱷᱤᱠ ᱥᱤᱴ ᱦᱚᱸ ᱚᱱᱠᱟ ᱜᱮ ᱥᱤᱴ ᱢᱮᱱᱟᱜ ᱟᱠᱟᱫᱟ ᱡᱮᱹᱞᱮᱹᱧ ᱫᱷᱟᱨᱟ ᱵᱟᱨ ᱯᱮ ᱦᱚᱲ ᱥᱟᱦᱚᱵ ᱞᱮᱠᱟ ᱚᱠᱟᱴᱟᱜ ᱴᱨᱮᱹᱱ ᱨᱮᱫᱚ ᱛᱩᱨᱩᱭ ᱦᱚᱲ ᱦᱚᱸᱠᱚ ᱥᱟᱦᱚᱜ ᱟ ᱮᱭᱟᱭ ᱦᱚᱲ ᱦᱚᱸᱠᱚ ᱥᱟᱦᱚ ᱤᱨᱟᱹᱞ ᱦᱚᱲ ᱦᱚᱸᱠᱚ ᱥᱟᱦᱚᱜ ᱴᱷᱤᱵ ᱚᱱᱠᱟ ᱥᱤᱴ ᱦᱚᱸ ᱛᱟᱦᱮᱱᱟ ᱥᱟᱢᱟᱝ ᱥᱟᱢᱟᱝ ᱥᱟᱢᱟᱝ ᱥᱟᱢᱟᱝ ᱫᱟᱯᱨᱟᱢ ᱛᱟᱦᱮᱱᱟ ᱟ ᱡᱟᱦᱟᱸᱭ ᱦᱚᱲ ᱠᱚ ᱫᱩᱰᱩᱵ ᱟ ᱩᱱᱠᱩ ᱦᱚᱸ ᱟᱢ ᱥᱮᱫ ᱠᱚ ᱥᱟᱢᱟᱝ ᱠᱟᱜ ᱟ ᱟᱨ ᱱᱮ ᱦᱚᱲ ᱡᱟᱦᱟᱸ ᱥᱮᱫ ᱮᱢ ᱫᱩᱲᱩᱵ ᱟ ᱫᱩᱲᱩᱵ ᱠᱚᱜ ᱟ ᱩᱱᱠᱩ ᱥᱮᱫ ᱮᱢ ᱥᱟᱢᱟᱝ ᱠᱟᱛᱮ ᱜᱮᱢ ᱫᱩᱲᱩᱵ ᱠᱚᱜᱼᱟ ᱴᱷᱤᱠ ᱱᱚᱣᱟ ᱫᱚ ᱦᱩᱭ ᱮᱱᱟ ᱨᱮᱹᱞ ᱨᱮᱱᱟᱜ ᱡᱟᱦᱟᱸ ᱞᱮᱠᱟ ᱥᱤᱴ ᱤᱱᱡᱤᱱ ᱥᱟᱰᱮ ᱪᱟᱠᱟ ᱨᱮᱱᱟᱜ ᱵᱚᱨᱱᱚᱱ ᱟᱨ ᱚᱱᱠᱟ ᱜᱮ ᱤᱧ ᱮᱸ ᱥᱟᱸᱜᱷᱟᱨ ᱟᱠᱟᱱᱟᱹᱧ ᱥᱮ ᱥᱟᱸᱜᱷᱟ ᱴᱨᱮᱹᱱ ᱨᱮᱧ ᱫᱮᱡ ᱟᱠᱟᱱᱟᱹᱧ ᱚᱱᱟ ᱫᱚ ᱦᱩᱭᱩᱜ ᱠᱟᱱᱟ ᱱᱚᱸᱰᱮ ᱡᱟᱦᱟᱸ ᱵᱟᱸᱠᱩᱲᱟ ᱠᱷᱚᱱ ᱦᱟᱸᱰᱮ ᱮ ᱪᱷᱟᱛᱱᱟ ᱥᱮᱫ ᱡᱟᱦᱟᱸ ᱪᱟᱞᱟᱜ ᱢᱤᱫᱴᱟᱝ ᱞᱳᱠᱟᱞ ᱴᱨᱮᱹᱱ ᱦᱳᱭ ᱚᱱᱟ ᱨᱤᱧ ᱥᱟᱸᱜᱷᱟᱨ ᱟᱠᱟᱱᱟ ᱚᱱᱟ ᱨᱤᱧ ᱥᱟᱸᱜᱷᱟᱨ ᱟᱠᱟᱱᱟ ᱟᱨ ᱦᱩᱭ ᱮᱱᱟ ᱱᱚᱣᱟ ᱵᱟᱝ ᱨᱮᱦᱚᱸ ᱤᱧ ᱵᱟᱝ ᱚᱞᱚᱜ ᱠᱟᱱ ᱛᱟᱦᱮᱱᱟᱹᱧ ᱮᱭᱟᱭ ᱪᱟᱱᱟᱪ ᱨᱮ ᱮᱭᱟᱭ ᱪᱟᱱᱟᱪ ᱨᱮ ᱡᱚᱠᱷᱚᱱ ᱤᱧ ᱚᱞᱚᱜ ᱠᱟᱱ ᱛᱟᱦᱮᱱ ᱩᱱ ᱚᱠᱛᱚ ᱤᱧ ᱴᱨᱮᱱ ᱨᱤᱧ ᱥᱟᱸᱜᱷᱟᱨ ᱞᱮᱱᱟ